ᱟᱞᱮ ᱴᱚᱴᱷᱟᱨᱮ ᱢᱤᱫ ᱵᱟᱦᱟ ᱵᱟᱜᱟᱱ ᱢᱮᱱᱟᱜᱼᱟ ᱚᱠᱟ ᱫᱚ ᱯᱟᱨᱠ ᱠᱚ ᱢᱮᱛᱟᱜ ᱠᱟᱱᱟ ᱱᱚᱣᱟ ᱯᱟᱨᱠ ᱨᱮ ᱱᱟᱱᱟ ᱦᱩᱱᱟᱹᱨ ᱵᱟᱦᱟ ᱢᱮᱱᱟᱜᱼᱟ ᱡᱟᱦᱟᱸ ᱫᱚ ᱮᱴᱟᱜ ᱮᱴᱟᱜ ᱯᱟᱨᱠ ᱨᱮ ᱵᱟᱹᱱᱩᱜᱼᱟ ᱟᱨ ᱢᱤᱫ ᱥᱮᱫ ᱛᱮ ᱥᱤᱫᱩᱼᱠᱟᱹᱱᱩᱣᱟᱜ ᱢᱩᱨᱛᱤ ᱥᱮ ᱢᱩᱴᱷᱟᱹᱱ ᱦᱚᱸ ᱢᱮᱱᱟᱜᱼᱟ ᱮᱱᱮᱡ ᱠᱩᱲᱤ ᱜᱤᱫᱽᱨᱟᱹ ᱠᱚᱣᱟᱜ ᱪᱤᱛᱟᱹᱨ ᱢᱩᱴᱷᱟᱹᱱ ᱦᱚᱸ ᱢᱮᱱᱟᱜᱼᱟ ᱟᱨ ᱡᱷᱟᱨᱱᱟ ᱠᱚᱦᱚᱸ ᱡᱷᱟᱨᱱᱟ ᱢᱟ ᱛᱟᱦᱮᱱ ᱜᱮ ᱯᱨᱟᱭ ᱯᱟᱨᱠ ᱨᱮᱜᱮ ᱠᱤᱱᱛᱩ ᱵᱟᱦᱟ ᱫᱚ ᱱᱟᱱᱟ ᱦᱩᱱᱟᱹᱨ ᱜᱮ ᱢᱮᱱᱟᱜᱼᱟ ᱟᱫᱚ ᱚᱠᱚᱭ ᱠᱚ ᱧᱮᱞ ᱨᱮᱱᱟᱜ ᱢᱚᱱ ᱢᱮᱱᱟᱜ ᱠᱷᱟᱱ ᱱᱚᱣᱟ ᱩᱛᱛᱚᱨ ᱫᱤᱱᱟᱡᱽᱯᱩᱨ ᱡᱮᱞᱟ ᱨᱮᱭᱟᱜ ᱨᱟᱭᱜᱚᱸᱡᱽ ᱠᱷᱚᱱ ᱫᱩᱭ ᱠᱤᱞᱳᱢᱤᱴᱟᱨ ᱩᱛᱛᱚᱨ ᱥᱮᱫ ᱦᱤᱡᱩᱜ ᱦᱩᱭᱩᱜᱼᱟ ᱴᱳᱴᱳᱛᱮ ᱫᱮᱡ ᱠᱟᱛᱮᱫ